ᱫᱚ ᱡᱚᱛᱚ ᱦᱚᱲ ᱜᱮᱠᱚ ᱠᱚᱨᱟᱣᱟ ᱦᱟᱲᱟᱢᱼᱵᱩᱲᱦᱤ ᱜᱤᱫᱽᱨᱟᱹ ᱡᱚᱛᱚ ᱜᱮ ᱠᱚᱨᱟᱣ ᱫᱚᱨᱠᱟᱨ ᱠᱟᱱᱟ ᱟᱨ ᱫᱚ ᱤᱧᱦᱚᱧ ᱠᱚᱨᱟᱣ ᱜᱮᱭᱟ ᱟᱨ ᱡᱳᱜᱟ ᱠᱚᱨᱟᱣ ᱨᱮᱱᱟᱜ ᱠᱟᱨᱚᱱ ᱫᱚ ᱦᱩᱭᱩᱜ ᱠᱟᱱᱟ ᱡᱮᱢᱚᱱ ᱫᱚ ᱵᱚᱦᱩᱛ ᱛᱟᱨᱤᱠᱟ ᱦᱩᱭᱩᱜ ᱛᱟᱦᱮᱱᱟ ᱛᱤᱸᱜᱩ ᱠᱟᱛᱮᱫ ᱫᱩᱲᱩᱵ ᱠᱟᱛᱮᱫ ᱫᱷᱮᱭᱟᱱ ᱥᱛᱷᱤᱨ ᱠᱟᱛᱮᱫ ᱟᱨ ᱧᱤᱨ ᱠᱟᱛᱮᱫ ᱡᱚᱛᱚ ᱞᱮᱠᱟᱱᱟᱜ ᱦᱮᱱᱟᱜᱼᱟ ᱟᱨ ᱞᱮᱱᱠᱷᱟᱱ ᱥᱚᱣᱟᱥᱛᱷ ᱠᱚ ᱴᱷᱤᱠ ᱛᱟᱦᱮᱱᱟ ᱟᱨ ᱢᱟᱱᱥᱤᱠ ᱤᱥᱛᱤᱛᱤ ᱦᱚᱸ ᱴᱷᱤᱠ ᱛᱟᱦᱮᱱ ᱛᱟᱦᱮᱱᱟ ᱦᱟᱲᱟᱢᱼᱵᱩᱲᱦᱤ ᱦᱩᱭ ᱞᱮᱱᱠᱷᱟᱡ ᱵᱩᱫᱽ ᱛᱟᱨᱟᱠᱟ ᱡᱟᱫᱟᱛᱚᱨ ᱥᱤᱠᱟᱭᱚᱛ ᱦᱩᱭ ᱠᱚᱭᱟᱜ ᱜᱩᱱᱴᱷᱤ ᱦᱟᱥᱩ ᱛᱤᱼᱡᱟᱸᱜᱟ ᱦᱟᱥᱩ ᱟᱨ ᱱᱚᱣᱟ ᱠᱚ ᱞᱟᱹᱜᱤᱫ ᱛᱮ ᱫᱚ ᱵᱚᱦᱩᱛ ᱡᱚᱨᱩᱨᱤ ᱟᱠᱟᱱᱟ